ᱦᱳᱭ ᱦᱳᱭ ᱫᱟᱢ ᱫᱚ ᱚᱱᱠᱟ ᱯᱩᱣᱟᱹ ᱮᱜᱟᱨᱚ ᱴᱟᱠᱟᱛᱮ ᱯᱩᱣᱟᱹ ᱫᱷᱟᱹᱦᱤ ᱠᱚ ᱦᱚᱸ ᱵᱮᱱᱟᱣ ᱠᱟᱜ ᱜᱮᱭᱟᱞᱤᱧ ᱵᱟᱝ ᱰᱮᱞᱤ ᱜᱮ ᱧᱟᱢᱚᱜᱼᱟ ᱧᱟᱢ ᱫᱚ ᱚᱱᱟ ᱫᱚ ᱵᱟᱨᱚ ᱥᱚ ᱴᱟᱠᱟ ᱠᱤᱞᱳ ᱯᱟᱣ ᱠᱟᱛᱮ ᱛᱤᱱᱥᱚ ᱴᱟᱠᱟ ᱛᱚᱣᱟ ᱠᱷᱟᱱ ᱫᱚ ᱞᱟᱜᱟᱜ ᱛᱟᱹᱵᱤᱱᱟ ᱟᱹᱵᱤᱟᱱᱜ ᱮᱜᱟᱨᱚ ᱴᱟᱠᱟ ᱠᱟᱛᱮ ᱟᱨ ᱜᱷᱤ ᱡᱩᱫᱤ ᱵᱤᱱ ᱦᱟᱛᱟᱣᱟ ᱛᱤᱱᱥᱚ ᱴᱟᱠᱟ ᱟᱪᱪᱷᱟ ᱚᱱᱠᱟ ᱫᱚ ᱮᱜᱟᱨ ᱴᱟᱠᱟ ᱠᱟᱛᱮ ᱞᱟᱜᱟ ᱛᱟᱹᱵᱤᱱᱟ ᱦᱚᱸ ᱜᱟᱱᱚᱜ ᱜᱮᱭᱟ ᱟᱨ ᱟᱫᱚ ᱜᱷᱤ ᱠᱚᱫᱚ ᱵᱟᱭ ᱫᱚᱨᱠᱟᱨᱟ ᱦᱮᱸ ᱦᱮᱸ ᱦᱮᱸ ᱛᱳᱣᱟ ᱜᱮ ᱪᱮᱫᱟᱜ ᱵᱟᱝ ᱜᱟᱱᱚᱜ ᱜᱮᱭᱟ ᱚᱲᱟᱜ ᱫᱚ ᱦᱚᱸ ᱚᱲᱟᱜ ᱫᱚ ᱚᱠᱟᱨᱮ ᱦᱳᱭ ᱛᱚ ᱚᱲᱟᱜ ᱫᱚ ᱟᱛᱳ ᱫᱚ ᱚᱠᱟᱨᱮ ᱦᱮᱸ ᱦᱮᱸ ᱟᱪᱪᱷᱟ ᱴᱷᱤᱠ ᱜᱮᱭᱟ ᱥᱮᱛᱟᱜ ᱵᱮᱲᱟ ᱜᱮᱥᱮ ᱢᱤᱫ ᱯᱩᱣᱟᱹ ᱠᱟᱛᱮ ᱵᱟᱝ ᱴᱷᱤᱠ ᱴᱷᱤᱠ ᱴᱷᱤᱠ ᱜᱮᱭᱟ ᱛᱟᱦᱚᱞᱮ